ᱱᱮᱛᱟᱨ ᱨᱮᱱ ᱡᱩᱣᱟᱹᱱ ᱠᱚ ᱡᱩᱨᱤ ᱜᱟᱛᱮ ᱠᱚ ᱵᱟᱠᱚ ᱧᱟᱢᱮᱫ ᱠᱚᱣᱟ ᱠᱟᱨᱚᱱ ᱢᱟ ᱱᱮᱛᱟᱨ ᱫᱚ ᱤᱱᱠᱟᱢ ᱵᱟᱹᱱᱩᱜᱼᱟ ᱨᱳᱡᱜᱟᱨ ᱵᱟᱹᱱᱩᱜᱼᱟ ᱚᱱᱟ ᱛᱮ ᱵᱟᱠᱚ ᱧᱟᱢ ᱮᱫ ᱠᱚᱣᱟ ᱟᱨ ᱥᱚᱦᱚᱨ ᱥᱮᱫ ᱠᱚ ᱪᱟᱞᱟᱜ ᱠᱟᱱᱟ ᱛᱟᱨ ᱢᱟᱱᱮ ᱚᱱᱛᱮ ᱨᱮ ᱠᱟᱹᱢᱤ ᱠᱚ ᱥᱮᱸᱫᱽᱨᱟ ᱞᱟᱹᱜᱤᱫ ᱚᱱᱛᱮ ᱛᱟᱸᱦᱮᱱ ᱦᱩᱭᱩᱜ ᱠᱟᱱᱟ ᱠᱟᱹᱢᱤ ᱠᱟᱹᱥᱱᱤ ᱠᱚ ᱧᱟᱢᱚᱜ ᱞᱟᱜᱤᱫ ᱚᱱᱛᱮ ᱨᱮᱠᱚ ᱛᱟᱦᱮᱱ ᱠᱟᱱᱟ